ᱤᱧ ᱡᱚᱠᱷᱚᱱ ᱯᱷᱳᱱ ᱯᱨᱚᱛᱷᱚᱢᱤᱧ ᱠᱤᱨᱤᱧ ᱞᱮᱫᱟ ᱩᱱ ᱥᱚᱢᱚᱭ ᱯᱷᱳᱱ ᱥᱟᱶᱛᱮ ᱢᱤᱫᱴᱟᱝ ᱤᱭᱟᱹ ᱠᱚ ᱮᱢᱟᱫᱤᱧ ᱛᱟᱦᱮᱱᱟ ᱪᱟᱨᱡᱟᱨ ᱤᱧ ᱠᱤᱨᱤᱧ ᱞᱮᱫᱟ ᱟᱫᱚ ᱚᱱᱟ ᱪᱟᱨᱡᱟᱨ ᱫᱚ ᱟᱹᱰᱤ ᱢᱚᱡᱽ ᱪᱟᱨᱡᱟᱨ ᱛᱟᱦᱮᱸ ᱠᱟᱱᱟ ᱟᱨ ᱟᱹᱰᱤ ᱩᱥᱟᱹᱨᱟ ᱪᱟᱨᱡᱚᱜ ᱠᱟᱱ ᱛᱟᱦᱮᱱᱟ ᱚᱱᱟ ᱪᱟᱨᱡᱽ ᱛᱮ ᱯᱷᱳᱱ ᱪᱟᱨᱡᱽ ᱨᱮᱢ ᱵᱟᱹᱭᱥᱟᱹᱣ ᱞᱮᱠᱷᱟᱡ ᱜᱮ ᱫᱚᱥ ᱯᱚᱱᱨᱳ ᱢᱤᱱᱤᱴ ᱯᱚᱨ ᱠᱷᱟᱱᱜᱮ ᱧᱮᱞ ᱠᱷᱟᱡ ᱜᱮ ᱚᱱᱟᱫᱚ ᱦᱟᱱᱰᱨᱮᱰ ᱯᱟᱨᱥᱮᱴ ᱪᱟᱨᱡᱚᱜ ᱠᱟᱱ ᱛᱟᱦᱮᱱᱟ ᱟᱹᱰᱤ ᱫᱨᱩᱛᱚ ᱢᱟᱱᱮ ᱠᱟᱹᱢᱤ ᱨᱮᱱᱟᱜ ᱦᱚᱸ ᱟᱹᱰᱤ ᱩᱥᱟᱹᱨᱟ ᱡᱟᱦᱟᱸ ᱥᱮᱫ ᱮᱢ ᱪᱟᱞᱟᱜ ᱨᱮᱦᱚᱸ ᱩᱥᱟᱹᱨᱟᱢ ᱪᱟᱨᱡᱽ ᱵᱟᱲᱟ ᱜᱚᱫ ᱠᱮᱫᱟ ᱟᱨ ᱟᱭᱢᱟ ᱫᱤᱱ ᱴᱤᱠᱟᱹᱣ ᱞᱮᱱᱛᱤᱧᱟᱹ ᱴᱤᱠᱟᱹᱣ ᱦᱚᱸ ᱵᱟᱝ ᱵᱟᱹᱲᱤᱡ ᱞᱮᱱᱟ ᱵᱟᱝ ᱛᱚᱯᱟᱜ ᱵᱟᱲᱟ ᱞᱮᱱᱟ ᱥᱮ ᱴᱤᱠᱟᱹᱣ ᱦᱚᱸ ᱟᱭᱢᱟ ᱵᱚᱪᱷᱚᱨ ᱴᱤᱠᱟᱹᱣ ᱞᱮᱱᱛᱤᱧᱟ ᱯᱟᱸᱪ ᱪᱷᱚ ᱵᱚᱪᱷᱚᱨ ᱜᱟᱱ ᱟᱨ ᱟᱹᱰᱤᱧ ᱥᱩᱵᱤᱫᱟᱜ ᱠᱟᱱ ᱛᱟᱦᱮᱱᱟ ᱚᱱᱟ ᱪᱟᱨᱡᱟᱨ ᱠᱟᱛᱷᱟᱱᱟᱜ ᱛᱮ ᱪᱮᱫᱟᱜ ᱥᱮ ᱱᱮᱛᱟᱨ ᱫᱚ ᱡᱟᱦᱟᱱᱟᱜ ᱤᱞᱮᱠᱴᱨᱚᱱᱤᱠᱥ ᱡᱤᱱᱤᱥ ᱵᱮᱵᱚᱦᱟᱨ ᱞᱮᱠᱷᱟᱡᱜᱮ ᱪᱟᱨᱡᱟᱨ ᱫᱚᱨᱠᱟ ᱟᱨ ᱚᱱᱟ ᱪᱟᱨᱡᱟᱨ ᱵᱟᱝ ᱛᱟᱦᱮᱸ ᱞᱮᱱᱠᱷᱟᱡ ᱫᱚ ᱵᱟᱹᱵᱩ ᱤᱞᱮᱠᱴᱨᱚᱱᱤᱠᱥ ᱡᱤᱱᱤᱥ ᱡᱟᱦᱟᱱᱟᱜ ᱜᱮ ᱵᱟᱢ ᱵᱮᱵᱚᱦᱟᱨ ᱫᱟᱲᱮᱭᱟᱜᱼᱟ ᱵᱟᱢ ᱪᱟᱨᱡᱽ ᱫᱟᱲᱮᱭᱟᱜᱼᱟ ᱪᱟᱨᱡᱟᱨ ᱵᱮᱜᱚᱨ ᱟᱫᱚ ᱤᱧᱫᱚ ᱟᱹᱰᱤ ᱵᱮᱥᱤᱧ ᱵᱩᱡᱷᱟᱹᱣ ᱞᱮᱫᱟ ᱱᱚᱣᱟ ᱪᱟᱨᱡᱟᱨ ᱛᱮ ᱪᱮᱫᱟᱜ ᱥᱮ ᱟᱹᱰᱤ ᱢᱚᱡᱽ ᱟᱹᱰᱤ ᱦᱮᱞᱯ ᱤᱧ ᱧᱟᱢ ᱞᱮᱫᱟ ᱤᱱᱟᱹᱜᱮ